ᱡᱤᱭᱟᱹᱞᱤ ᱵᱚᱞᱛᱮ ᱯᱨᱟᱭ ᱟᱭᱢᱟ ᱡᱤᱭᱟᱹᱞᱤ ᱞᱮᱠᱟᱱ ᱠᱩᱧ ᱟᱹᱥᱩᱞᱟᱠᱟᱫ ᱠᱚᱣᱟ ᱰᱟᱹᱝᱨᱤ ᱦᱩᱧ ᱟᱹᱥᱩᱞᱟᱠᱟᱫ ᱠᱚᱣᱟ ᱢᱮᱨᱚᱢ ᱦᱚᱸ ᱥᱤᱢ ᱦᱚᱸ ᱟᱫᱚ ᱩᱱᱠᱩ ᱫᱚ ᱟᱞᱟᱫᱟ ᱟᱞᱟᱫᱟ ᱚᱲᱟᱜ ᱨᱮᱜᱮ ᱫᱚᱦᱚᱣᱟᱠᱟᱫ ᱠᱚᱣᱟ ᱨᱩᱢᱤᱧ ᱵᱮᱱᱟᱣᱠᱠᱟᱫ ᱠᱚᱣᱟ ᱡᱮᱦᱮᱛᱩ ᱢᱤᱫ ᱡᱟᱭᱜᱟ ᱨᱮ ᱫᱚᱦᱚ ᱞᱮᱠᱷᱚ ᱠᱷᱟᱱ ᱢᱤᱼᱢᱤᱫ ᱜᱚᱴᱮᱱ ᱡᱤᱭᱟᱹᱞᱤᱭᱟᱜ ᱨᱳᱜᱽ ᱛᱟᱦᱮᱱᱟ ᱦᱳᱭᱛᱳ ᱢᱤᱫᱴᱮᱱ ᱧᱟᱢ ᱞᱮᱠᱷᱟᱱ ᱡᱚᱛᱚ ᱜᱮ ᱦᱳᱭᱛᱳ ᱧᱟᱢ ᱫᱟᱲᱮᱭᱟᱠᱚᱣᱟ ᱚᱱᱟᱛᱮ ᱟᱞᱟᱫ ᱟᱞᱟᱫᱟᱜᱤᱧ ᱫᱚᱦᱚᱣᱟᱠᱟᱫ ᱠᱚᱣᱟ ᱟᱨ ᱱᱩᱠᱩ ᱟᱹᱠᱷᱨᱤᱧ ᱠᱟᱛᱮᱫ ᱟᱭᱢᱟ ᱟᱭᱢᱟ ᱞᱟᱠᱷ ᱞᱟᱠᱷ ᱠᱟᱹᱣᱰᱤ ᱠᱤᱱ ᱠᱟᱢᱟᱣ ᱫᱟᱲᱮᱜ ᱠᱟᱱᱟ ᱟᱨᱠᱤ ᱱᱩᱠᱩ ᱠᱚ ᱟᱹᱥᱩᱞ ᱫᱚ ᱟᱹᱰᱤ ᱜᱮ ᱵᱷᱟᱜᱮ ᱠᱟᱱᱟ ᱠᱚᱢ ᱫᱤᱱ ᱛᱮᱜᱮ ᱟᱢ ᱢᱚᱡᱽ ᱟᱭᱮᱢ ᱧᱟᱢᱟ ᱟᱨᱠᱤ ᱟᱹᱰᱤ ᱵᱷᱟᱜᱮ ᱜᱮᱭᱟ ᱩᱱᱠᱩ ᱡᱤᱭᱟᱹᱞᱤ ᱟᱹᱥᱩᱞᱫᱚ ᱢᱤᱫᱼᱵᱟᱨ ᱟᱢᱟᱜ ᱩᱱᱠᱩᱣᱟᱜ ᱮᱢ ᱩᱯᱩᱠᱟᱨ ᱫᱟ ᱡᱮ ᱡᱚᱢ ᱮᱢᱟᱣ ᱠᱟᱱᱟ ᱟᱹᱰᱤ ᱢᱟᱨᱟᱝ ᱡᱤᱱᱤᱥ ᱠᱟᱱᱟ ᱢᱤᱫ ᱦᱚᱲᱟᱜ ᱩᱱᱠᱩ ᱟᱹᱥᱩᱞ ᱵᱟᱲᱟ ᱠᱟᱛᱮᱫ ᱟᱢᱟᱜ ᱥᱮ ᱟᱹᱠᱷᱨᱤᱧ ᱠᱟᱛᱮᱫ ᱦᱚᱸ ᱟᱢᱟᱜ ᱢᱤᱫᱴᱮᱱ ᱩᱯᱚᱠᱟᱨ ᱦᱩᱭᱩᱜ ᱠᱟᱱ ᱛᱟᱢᱟ